ᱦᱮᱞᱳ ᱛᱟᱹᱞᱩ ᱫᱟᱫᱟ ᱢᱟᱱᱮ ᱚᱴᱳᱢ ᱪᱟᱞᱟᱣᱫᱟ ᱥᱮ ᱮᱥᱴᱮᱱᱰ ᱨᱮ ᱦᱮᱱᱟᱜ ᱢᱮᱭᱟ ᱚ ᱚᱴᱳᱢ ᱪᱟᱞᱟᱣᱫᱟ ᱟᱪᱪᱷᱟ ᱴᱷᱤᱠᱜᱮᱭᱟ ᱛᱟᱞᱦᱮ ᱩᱱᱤ ᱥᱟᱜᱮᱱ ᱫᱟᱣᱟᱜ ᱚᱴᱳ ᱦᱮᱱᱟᱜ ᱟᱥᱮ ᱵᱟᱹᱱᱩᱜᱼᱟ ᱚ ᱯᱷᱳᱱ ᱞᱮᱜᱟᱭᱟᱢ ᱟᱪᱪᱷᱟ ᱴᱷᱤᱠᱜᱮᱭᱟ ᱥᱮ ᱯᱷᱳᱱ ᱢᱟᱱᱮ ᱯᱷᱳᱱ ᱢᱮᱥᱮ ᱩᱱᱤ ᱴᱷᱮᱱ ᱯᱷᱳᱱ ᱠᱟᱛᱮᱢ ᱞᱟᱹᱭᱟᱹᱧᱟᱹ ᱡᱮ ᱦᱮᱱᱟᱜ ᱛᱟᱭᱟ ᱥᱮ ᱵᱟᱹᱱᱩᱜ ᱛᱟᱭᱟ ᱟᱪᱪᱷᱟ ᱯᱷᱳᱱ ᱠᱮᱫᱟᱢ ᱚ ᱯᱷᱳᱱᱮᱢ ᱞᱟᱜᱟᱣ ᱠᱟᱫᱟ ᱟᱪᱪᱷᱟ ᱴᱷᱤᱠᱜᱮᱭᱟ ᱪᱮᱫᱼᱮ ᱢᱮᱱ ᱠᱮᱫᱟ ᱪᱟᱞᱟᱜᱼᱟᱭ ᱟᱪᱪᱷᱟ ᱛᱟᱞᱦᱮ ᱴᱷᱤᱠᱜᱮᱭᱟ ᱞᱟᱭᱤᱱ ᱨᱮ ᱫᱚᱦᱚᱭᱮᱢ ᱥᱮ ᱤᱧᱤᱧ ᱨᱚᱲᱟ ᱟᱪᱪᱷᱟ ᱴᱷᱤᱠᱜᱮᱭᱟ ᱞᱟᱭᱤᱱ ᱨᱮ ᱢᱮᱱᱟᱭᱟ ᱛᱷᱚᱨ ᱴᱷᱤᱠᱜᱮᱭᱟ ᱟᱪᱪᱷᱟ ᱟᱪᱪᱷᱟ ᱥᱟᱡᱮᱱ ᱫᱟ ᱡᱮ ᱟᱞᱮ ᱜᱚᱝᱜᱟᱨᱟᱢᱯᱩᱨ ᱞᱮ ᱪᱟᱞᱟᱜᱼᱟ ᱛᱚ ᱟᱞᱮ ᱚᱴᱳ ᱛᱮᱞᱮ ᱪᱟᱞᱟᱜᱼᱟ ᱟᱪᱪᱷᱟ ᱛᱟᱞᱦᱮ ᱟᱞᱮ ᱵᱟᱯᱞᱟ ᱚᱲᱟᱜ ᱞᱮ ᱪᱟᱞᱟᱜᱼᱟ ᱚᱸᱰᱮ ᱥᱮᱱ ᱠᱟᱛᱮᱫ ᱟᱞᱮ ᱠᱤᱪᱷᱩ ᱮᱱᱮᱡ ᱥᱮᱨᱮᱧᱚᱜᱼᱟ ᱞᱮ ᱮᱱᱮᱡ ᱥᱮᱨᱮᱧ ᱵᱟᱲᱟ ᱠᱟᱛᱮᱫ ᱢᱟᱱᱮ ᱚᱝᱠᱟ ᱫᱩᱭ ᱛᱤᱱ ᱜᱷᱚᱱᱴᱟ ᱫᱚᱞᱮ ᱛᱟᱦᱮᱱᱟ ᱫᱩᱭ ᱛᱤᱱ ᱜᱷᱚᱱᱴᱟ ᱛᱟᱦᱮᱸ ᱠᱟᱛᱮᱫ ᱢᱟᱱᱮ ᱜᱤᱫᱟᱹᱨᱼᱯᱤᱫᱟᱹᱨ ᱱᱤᱭᱟᱹ ᱞᱮ ᱛᱟᱦᱮᱱᱟ ᱟᱪᱪᱷᱟ ᱴᱷᱤᱠᱜᱮᱭᱟ ᱛᱟᱦᱞᱮ ᱦᱤᱡᱩᱜ ᱠᱟᱱ ᱠᱷᱟᱱ ᱫᱚᱢ ᱛᱟᱦᱞᱮ ᱦᱤᱡᱩᱜᱚᱜ ᱢᱮ ᱟᱞᱮ ᱢᱟᱱᱮ ᱟᱞᱮ ᱯᱟᱥᱮ ᱨᱮ ᱚᱱᱮ ᱩᱞ ᱵᱟᱜᱟᱱ ᱢᱮᱱᱟᱜ ᱩᱞ ᱵᱟᱜᱟᱱ ᱴᱷᱮᱱ ᱜᱮ ᱟᱞᱮ ᱞᱮ ᱴᱷᱟᱹᱣᱨᱟᱹ ᱠᱚᱜ ᱠᱟᱱᱟ ᱟᱨᱟᱢ ᱦᱮᱡ ᱠᱟᱛᱮᱫ ᱟᱞᱮ ᱚᱸᱰᱮ ᱠᱷᱚᱱᱮᱢ ᱫᱮᱡ ᱤᱫᱤ ᱞᱮᱭᱟ ᱫᱮᱡ ᱤᱫᱤ ᱠᱟᱛᱮᱫ ᱟᱞᱮ ᱟᱹᱰᱤ ᱩᱥᱟᱹᱨᱟ ᱮᱱᱛᱮᱫ ᱪᱟᱞᱟᱜ ᱦᱩᱭᱩᱜ ᱛᱟᱞᱮᱭᱟ ᱟᱨᱦᱚᱸ ᱪᱟᱞᱟᱜᱼᱟᱞᱮ ᱪᱟᱞᱟᱣ ᱠᱟᱛᱮᱫ ᱟᱨᱦᱚᱸ ᱨᱩᱣᱟᱹᱲᱚᱜ ᱦᱩᱭᱩᱜ ᱛᱟᱞᱮᱭᱟ ᱴᱷᱤᱠᱜᱮᱭᱟ ᱛᱟᱦᱞᱮ ᱛᱟᱞᱦᱮ ᱛᱟᱲᱟᱛᱟᱹᱲᱤ ᱦᱤᱡᱩᱜᱚᱜ ᱢᱮ ᱟᱞᱚᱢ ᱮᱲᱮᱭᱟ ᱠᱤᱱᱛᱩ ᱟᱪᱪᱷᱟ ᱪᱮᱠᱟ ᱤᱭᱟᱹ ᱢᱚᱦᱰᱟᱣ ᱠᱟᱱᱟᱢ ᱚ ᱢᱚᱦᱰᱟᱣ ᱠᱟᱱᱟᱢ ᱴᱷᱤᱠᱜᱮᱭᱟ ᱛᱟᱦᱞᱮ ᱦᱮᱡ ᱜᱚᱫᱚᱜ ᱢᱮ ᱩᱥᱟᱹᱨᱟ ᱛᱟᱲᱟᱛᱟᱲᱤ ᱠᱟᱛᱮᱫ ᱦᱮᱡ ᱜᱚᱫᱚᱜ ᱢᱮ